ᱟᱸᱠᱟᱣ ᱚᱠᱛᱚ ᱤᱧ ᱵᱨᱚᱰ ᱵᱮᱱ ᱥᱟᱨᱵᱷᱟᱨᱤᱧ ᱵᱮᱵᱚᱦᱟᱨ ᱜᱮᱭᱟ ᱤᱧᱟᱹᱜ ᱠᱩᱥᱤᱭᱟᱜ ᱠᱤᱪᱷᱩ ᱵᱨᱮᱱᱰ ᱫᱚ ᱜᱷᱩᱲᱤ ᱠᱷᱮᱛᱨᱮ ᱡᱮᱢᱚᱱ ᱴᱟᱭᱴᱮᱱ ᱥᱮ ᱴᱟᱭᱤᱢᱮᱠᱥ ᱡᱚᱛᱚ ᱠᱷᱮᱛᱨᱮ ᱡᱮᱢᱚᱱ ᱠᱮᱢᱯᱟᱥ ᱟᱨ ᱱᱤᱭᱟᱹ ᱠᱚ ᱠᱤᱨᱤᱧ ᱞᱟᱹᱜᱤᱫ ᱫᱚ ᱤᱧ ᱚᱱᱞᱟᱭᱤᱱ ᱤᱧ ᱥᱳᱯᱤᱝ ᱜᱮᱭᱟ ᱚᱱᱟ ᱢᱩᱫᱽ ᱨᱮ ᱡᱮᱢᱚᱱ ᱟᱢᱟᱡᱚᱱ ᱥᱳᱯᱤᱝ ᱥᱟᱭᱤᱴ ᱢᱮᱱᱟᱜᱼᱟ